ᱡᱤᱵᱽᱼᱡᱚᱱᱛᱩ ᱡᱟᱦᱟᱸᱭ ᱨᱮᱱ ᱟᱹᱥᱩᱞ ᱥᱩᱠᱨᱤ ᱢᱮᱱᱟᱜ ᱠᱚᱣᱟ ᱰᱟᱹᱝᱨᱤ ᱥᱤᱢ ᱠᱚ ᱡᱟᱦᱟᱸ ᱵᱮᱢᱟᱨ ᱧᱟᱢ ᱠᱚᱣᱟ ᱠᱷᱩᱨᱟᱹ ᱢᱮᱛᱟᱜ ᱠᱟᱱᱟ ᱚᱱᱟ ᱫᱚ ᱚᱱᱟ ᱠᱚᱫᱚ ᱱᱚᱣᱟ ᱠᱟᱱᱟ ᱡᱮ ᱠᱷᱩᱨᱟᱹ ᱨᱮᱱᱟᱜ ᱫᱚ ᱜᱞᱟᱥ ᱫᱚ ᱵᱟᱹᱪᱩᱜᱼᱟ ᱵᱟᱹᱧ ᱟᱨ ᱡᱮᱭᱥᱮ ᱠᱤ ᱮᱴᱟᱜ ᱵᱮᱢᱟᱨ ᱡᱟᱦᱟᱸ ᱨᱩᱣᱟᱹᱜᱼᱟᱠᱚ ᱚᱱᱟ ᱨᱮᱱᱟᱜ ᱫᱚ ᱰᱟᱠᱴᱚᱨ ᱨᱟᱱ ᱠᱚ ᱵᱟᱝ ᱥᱩᱭ ᱠᱚᱠᱚ ᱮᱢᱟ ᱠᱚᱣᱟ ᱟᱨ ᱥᱩᱠᱨᱤ ᱦᱚᱸ ᱚᱱᱠᱟᱜᱮ ᱡᱩᱫᱤ ᱠᱷᱩᱜᱼᱟᱠᱚ ᱚᱱᱢᱟᱱ ᱨᱩᱣᱟᱹᱜᱼᱟ ᱠᱚ ᱠᱷᱩᱜ ᱨᱩᱣᱟᱹ ᱠᱚ ᱧᱟᱢ ᱠᱚᱣᱟ ᱛᱚ ᱟᱵᱚ ᱟᱹᱛᱩ ᱫᱤᱥᱚᱢ ᱨᱮ ᱡᱟᱦᱟᱸ ᱨᱟᱱ ᱢᱩᱨᱜᱟᱹᱱ ᱧᱟᱢᱚᱜᱼᱟ ᱨᱮᱦᱮᱫ ᱥᱮᱸᱫᱮᱫ ᱚᱱᱟ ᱠᱚ ᱟᱹᱜᱩ ᱠᱟᱛᱮᱫ ᱠᱚᱴᱮᱡᱽ ᱠᱟᱛᱮᱫ ᱨᱤᱫ ᱠᱟᱛᱮᱱ ᱦᱚᱵᱚᱱ ᱮᱢᱟ ᱠᱚᱣᱟ ᱮᱱᱠᱷᱟᱱ ᱥᱩᱠᱨᱤ ᱡᱟᱦᱟᱸ ᱚᱱᱮ ᱵᱮᱢᱟᱨ ᱛᱟᱭ ᱛᱟᱦᱮᱱᱟ ᱚᱱᱟ ᱫᱚ ᱫᱟᱠᱟ ᱥᱟᱣ ᱮᱢᱟᱭ ᱠᱷᱟᱱᱜᱮ ᱚᱱᱟ ᱫᱚ ᱪᱟᱵᱟᱜ ᱛᱟᱭᱟ ᱟᱨ ᱢᱮᱨᱚᱢ ᱦᱚᱸ ᱡᱟᱦᱟᱸ ᱠᱤ ᱚᱱᱠᱟᱱ ᱟᱡᱟᱨ ᱢᱮᱱᱟᱜ ᱛᱟᱠᱚᱣᱟ ᱟᱫᱚ ᱰᱟᱠᱴᱚᱨ ᱜᱮ ᱱᱮᱛᱟᱨ ᱢᱟ ᱡᱟᱦᱟᱱᱟᱜ ᱟᱵᱚ ᱤᱭᱟᱹ ᱰᱚᱠᱴᱚᱨ ᱜᱮᱠᱚ ᱵᱟᱰᱟᱭ ᱠᱟᱱᱟ ᱟᱨ ᱩᱱᱠᱩᱜᱮ ᱚᱱᱟ ᱫᱚᱠᱚ ᱨᱟᱱ ᱥᱩᱭ ᱨᱟᱱ ᱠᱚ ᱤᱭᱟᱹ ᱠᱟᱛᱮ ᱠᱚ ᱵᱮᱥ ᱫᱟᱲᱮᱭᱟᱠᱚ ᱠᱟᱱᱟ